ᱦᱳᱭ ᱤᱧ ᱦᱚᱸ ᱥᱟᱨᱯᱤᱧ ᱦᱮᱯᱨᱟᱣ ᱨᱮ ᱢᱤᱫ ᱫᱷᱟᱣ ᱥᱮᱞᱮᱫ ᱞᱮᱱ ᱛᱟᱦᱮ ᱠᱟᱱᱟᱹᱧ ᱟᱨ ᱤᱧ ᱦᱚᱸ ᱦᱚᱲ ᱠᱚ ᱞᱮᱠᱟ ᱜᱮ ᱥᱟᱨᱯᱤᱧ ᱦᱮᱯᱨᱟᱣ ᱨᱮ ᱞᱟᱜᱟᱫ ᱛᱚᱜᱼᱟ ᱡᱟᱦᱟᱸ ᱚᱱᱟ ᱠᱟᱴ ᱛᱟᱦᱮᱸ ᱞᱮᱱᱟ ᱚᱱᱟ ᱦᱚᱸᱧ ᱤᱫᱤ ᱛᱟᱨᱟ ᱞᱮᱫ ᱛᱟᱦᱮᱸ ᱠᱟᱱᱟ ᱟᱫᱚ ᱩᱱ ᱚᱠᱛᱚ ᱫᱚ ᱤᱧ ᱦᱚᱸ ᱦᱚᱲ ᱠᱚ ᱞᱮᱠᱟ ᱜᱮ ᱚᱱᱟ ᱥᱟᱢᱟᱱ ᱪᱮ ᱚᱱᱟ ᱨᱮᱱᱟᱜ ᱥᱟᱯᱟᱯ ᱠᱚ ᱤᱫᱤ ᱠᱟᱛᱮ ᱥᱮᱱ ᱞᱮᱱ ᱛᱟᱦᱮᱸ ᱠᱟᱱᱟ ᱟᱫᱚ ᱩᱱ ᱡᱚᱠᱷᱚᱡ ᱫᱚ ᱤᱧ ᱥᱟᱶᱛᱮ ᱟᱭᱢᱟ ᱜᱟᱱ ᱦᱚᱲ ᱠᱚ ᱥᱮᱱ ᱞᱮᱱ ᱛᱟᱦᱮᱸ ᱠᱟᱱᱟ ᱟᱨ ᱩᱱᱠᱩ ᱦᱚᱸ ᱤᱧ ᱞᱮᱠᱟ ᱜᱮ ᱠᱚᱢᱯᱤᱴᱤᱥᱚᱱ ᱞᱟᱹᱜᱤᱫ ᱠᱚ ᱥᱮᱱ ᱞᱮᱱ ᱛᱟᱦᱮᱸ ᱠᱟᱱᱟ ᱟᱨ ᱚᱱᱟ ᱥᱟᱨᱯᱤᱧ ᱦᱮᱯᱨᱟᱣ ᱨᱮᱫᱚ ᱜᱟᱰᱟ ᱨᱮᱱᱟᱝ ᱫᱟᱜ ᱥᱮ ᱫᱚᱨᱭᱟ ᱨᱮᱱᱟᱜ ᱫᱟᱜ ᱚᱱᱟ ᱞᱮᱦᱨᱟᱜᱼᱟ ᱥᱮᱱᱚᱜ ᱠᱟᱱ ᱪᱮ ᱚᱱᱟ ᱫᱟᱜ ᱪᱷᱤᱞᱠᱟᱹᱣ ᱥᱮᱱᱚᱜ ᱠᱟᱱ ᱡᱚᱠᱷᱟᱡ ᱚᱸᱰᱮ ᱤᱧ ᱦᱚᱸ ᱚᱱᱟ ᱠᱟᱴ ᱪᱮᱛᱟᱱ ᱨᱮ ᱛᱤᱸᱜᱩ ᱠᱟᱛᱮ ᱚᱱᱟ ᱫᱟᱜ ᱡᱟᱦᱟᱸ ᱥᱮᱫ ᱪᱷᱤᱠᱟᱹᱣᱜ ᱠᱟᱱᱟ ᱚᱱᱛᱮ ᱜᱮᱧ ᱞᱮᱦᱨᱟᱣᱜ ᱠᱟᱱ ᱛᱟᱦᱮᱸ ᱠᱟᱱᱟ ᱟᱫᱚ ᱤᱧ ᱞᱮᱠᱟ ᱜᱮ ᱟᱨ ᱦᱚᱸ ᱟᱭᱢᱟ ᱜᱟᱱ ᱦᱚᱲ ᱠᱚ ᱦᱚᱸ ᱚᱱᱠᱟ ᱜᱮ ᱚᱱᱟ ᱜᱟᱰᱟ ᱨᱮᱱᱟᱜ ᱫᱟᱜ ᱪᱷᱤᱞᱠᱟᱹᱣ ᱪᱮᱛᱟᱱ ᱨᱮ ᱚᱱᱟ ᱠᱟᱴ ᱪᱮᱛᱟᱱ ᱨᱮ ᱛᱤᱸᱜᱩ ᱠᱟᱛᱮ ᱚᱸᱰᱮ ᱵᱮᱭᱞᱮᱱᱥ ᱠᱟᱛᱮ ᱠᱚ ᱪᱷᱤᱞᱠᱟᱹᱣ ᱥᱮᱱᱚᱜ ᱠᱟᱱ ᱛᱟᱦᱮᱸ ᱠᱟᱱᱟ ᱟᱫᱚ ᱩᱱ ᱡᱚᱠᱷᱟᱡ ᱫᱚ ᱚᱱᱟ ᱫᱟᱜ ᱨᱮᱱᱟᱜ ᱵᱟᱭᱞᱮᱱᱥ ᱵᱮᱱᱟᱣ ᱫᱚ ᱟᱹᱰᱤ ᱞᱟᱹᱠᱛᱤ ᱠᱟᱱ ᱛᱟᱦᱮᱸ ᱠᱟᱱᱟ ᱟᱨ ᱚᱱᱟ ᱠᱟᱴ ᱪᱮᱛᱟᱱ ᱨᱮ ᱤᱭᱟᱹ ᱫᱮᱡ ᱠᱟᱛᱮ ᱚᱱᱟ ᱜᱟᱰᱟ ᱫᱟᱜ ᱪᱷᱤᱞᱠᱟᱹᱣ ᱥᱮᱱᱚᱜ ᱫᱚ ᱟᱹᱰᱤ ᱜᱮ ᱨᱟᱹᱥᱠᱟᱹ ᱥᱮ ᱵᱟᱝᱢᱟ ᱵᱚᱛᱚᱨ ᱦᱚᱸ ᱵᱩᱡᱷᱟᱹᱜ ᱠᱟᱱ ᱛᱟᱦᱮᱸ ᱠᱟᱱᱟ ᱟᱨ ᱩᱱ ᱡᱚᱠᱷᱚᱡ ᱫᱚ ᱤᱧ ᱦᱚᱸ ᱟᱹᱰᱤ ᱨᱟᱹᱥᱠᱟᱹ ᱦᱚᱸᱧ ᱵᱩᱡᱷᱟᱹᱣ ᱛᱟᱦᱮᱸ ᱠᱟᱱᱟ ᱟᱨ ᱟᱹᱰᱤ ᱵᱚᱛᱚᱨ ᱦᱚᱸᱧ ᱵᱩᱡᱷᱟᱹᱣᱮᱫ ᱛᱟᱦᱮᱸ ᱠᱟᱱᱟ ᱟᱫᱚ ᱚᱱᱟ ᱥᱟᱨᱯᱤᱧ ᱦᱮᱯᱨᱟᱣ ᱨᱮᱫᱚ ᱟᱨᱦᱚᱸ ᱤᱧ ᱥᱟᱶᱛᱮ ᱟᱭᱢᱟ ᱦᱚᱲ ᱠᱚᱦᱚᱸ ᱠᱚ ᱥᱮᱱ ᱞᱮᱱ ᱛᱟᱦᱮᱸ ᱠᱟᱱᱟ ᱚᱱᱟ ᱠᱟᱴ ᱪᱮᱛᱟᱱ ᱨᱮ ᱛᱤᱸᱜᱩ ᱠᱟᱛᱮ ᱚᱱᱟ ᱜᱟᱰᱟ ᱨᱮᱱᱟᱜ ᱫᱟᱜ ᱥᱮ ᱫᱚᱨᱭᱟ ᱨᱮᱱᱟᱜ ᱫᱟᱜ ᱡᱟᱦᱟᱸ ᱥᱮᱫ ᱪᱷᱤᱞᱠᱟᱹᱣ ᱟᱠᱟᱜ ᱛᱟᱦᱮᱸ ᱠᱟᱱᱟ ᱚᱱᱛᱮ ᱜᱮ ᱤᱧ ᱦᱚᱧ ᱥᱮᱱᱚᱜ ᱠᱟᱱ ᱛᱟᱦᱮᱸ ᱠᱟᱱᱟ ᱟᱨ ᱚᱱᱟ ᱜᱟᱰᱟ ᱨᱮᱱᱟᱜ ᱫᱟᱜ ᱩᱱᱟᱹᱜ ᱤᱥᱯᱤᱰ ᱛᱮ ᱪᱷᱤᱞᱠᱟᱹᱜ ᱠᱟᱱ ᱛᱟᱦᱮᱸ ᱠᱟᱱᱟ ᱡᱮ ᱤᱧ ᱦᱚᱸ ᱚᱱᱟ ᱩᱱᱟᱹᱜ ᱤᱥᱯᱤᱰ ᱛᱮᱜᱮᱧ ᱥᱮᱱᱚᱜ ᱠᱟᱱ ᱛᱟᱦᱮᱸ ᱠᱟᱱᱟ ᱟᱨ ᱦᱚᱸ ᱚᱱᱠᱟ ᱜᱮ ᱤᱧ ᱥᱟᱜ ᱟᱭᱢᱟ ᱜᱟᱱ ᱦᱚᱲ ᱠᱚᱦᱚᱸ ᱚᱱᱟ ᱠᱟᱴ ᱨᱮᱠᱚ ᱫᱮᱡ ᱟᱠᱟᱱ ᱟᱨ ᱚᱱᱟ ᱠᱟᱴ ᱪᱮᱛᱟᱱ ᱛᱮᱠᱚ ᱜᱟᱰᱟ ᱨᱮᱱᱟᱜ ᱫᱟᱜ ᱡᱟᱦᱟᱸ ᱥᱮᱡ ᱪᱷᱤᱞᱠᱟᱹᱣᱜ ᱠᱟᱱ ᱛᱟᱦᱮᱸ ᱠᱟᱱᱟ ᱚᱱᱛᱮ ᱜᱮ ᱪᱷᱤᱞᱠᱟᱹᱣ ᱚᱱᱛᱮ ᱜᱮ ᱥᱮᱱᱚᱠ ᱥᱮᱱᱚᱜ ᱠᱟᱱ ᱛᱟᱦᱮᱸ ᱠᱟᱱᱟ ᱚᱱᱟ ᱜᱟᱰᱟ ᱨᱮᱱᱟᱜ ᱫᱟᱜ ᱫᱚ ᱡᱟᱦᱟᱸ ᱥᱮᱡ ᱪᱷᱤᱞᱠᱟᱹᱣᱜᱼᱟ ᱱᱚᱣᱟ ᱫᱷᱟᱨᱮ ᱠᱷᱚᱱᱟᱜ ᱩᱱᱫᱚ ᱦᱟᱱᱱᱟ ᱡᱟᱦᱟᱸ ᱥᱮᱡ ᱪᱷᱤᱞᱠᱟᱹᱣᱜ ᱠᱟᱱᱟ ᱚᱱᱟ ᱰᱷᱟᱨᱮ ᱥᱮᱡ ᱥᱮᱥᱮᱱᱟ ᱟᱫᱚ ᱱᱚᱣᱟ ᱜᱮ ᱡᱟᱦᱟᱸᱭ ᱡᱟᱦᱟᱸ ᱞᱮᱠᱟᱭ ᱤᱥᱯᱤᱰᱮ ᱥᱮᱱ ᱫᱟᱲᱮᱭᱟᱜᱼᱟ ᱡᱟᱦᱟᱸᱭ ᱡᱟᱦᱟᱸ ᱞᱮᱠᱟ ᱵᱟᱭᱞᱮᱱᱥ ᱮ ᱵᱮᱱᱟᱣ ᱫᱟᱲᱮᱭᱟᱜᱼᱟ ᱩᱱᱟᱹᱜ ᱤᱥᱯᱤᱰᱮᱢ ᱥᱮᱱ ᱫᱟᱲᱮᱭᱟᱜᱼᱟ ᱱᱚᱣᱟ ᱥᱟᱨ ᱯᱷᱤᱝ ᱦᱮᱯᱨᱟᱣ ᱨᱮᱦᱚᱸ ᱟᱹᱰᱤ ᱜᱟᱱ ᱟᱭᱰᱤᱭᱟ ᱪᱮ ᱴᱮᱠᱱᱤᱠ ᱫᱚᱨᱠᱟᱨᱚᱜᱼᱟ ᱟᱫᱚ ᱱᱚᱜᱼᱚᱸᱭ ᱱᱚᱝᱠᱟ ᱜᱮ ᱤᱧ ᱦᱚᱸ ᱡᱚᱷᱟᱱ ᱢᱤᱫ ᱫᱷᱟᱣᱮᱧ ᱥᱮᱞᱮᱫ ᱞᱮᱱ ᱛᱟᱦᱮᱸ ᱠᱟᱱᱟ ᱟᱨ ᱩᱱ ᱚᱠᱛᱚ ᱫᱚ ᱤᱧ ᱦᱚᱸ ᱟᱹᱰᱤ ᱨᱟᱹᱥᱠᱟᱹ ᱪᱮ ᱟᱹᱰᱤ ᱨᱚᱢᱚᱡᱽ ᱡᱮᱧ ᱵᱩᱡᱷᱟᱹᱣ ᱠᱮᱫ ᱛᱟᱦᱮᱸ ᱠᱟᱱᱟ ᱱᱚᱣᱟ ᱥᱟᱨᱯᱤᱝ ᱦᱮᱯᱨᱟᱣ ᱨᱮᱫᱚ ᱟᱭᱢᱟ ᱜᱟᱱ ᱯᱨᱟᱭᱤᱡᱽ ᱠᱚ ᱦᱚᱸ ᱠᱚ ᱫᱟᱲᱮ ᱞᱮᱱ ᱛᱟᱦᱮᱸ ᱠᱟᱱᱟ ᱟᱨ ᱟᱹᱰᱤ ᱜᱟᱱ ᱨᱟᱹᱥᱠᱟᱹ ᱜᱮ ᱵᱩᱡᱷᱟᱹᱜ ᱠᱟᱱ ᱛᱟᱦᱮᱸ ᱠᱟᱱᱟ ᱡᱚᱠᱷᱚᱱ ᱤᱧ ᱦᱚᱸ ᱮᱛᱚᱦᱚᱵ ᱤᱧ ᱥᱮᱱ ᱞᱮᱱᱟ ᱛᱟᱦᱮᱸ ᱠᱟᱱᱟ ᱩᱱ ᱚᱠᱛᱚ ᱫᱚ ᱤᱧ ᱫᱚ ᱱᱩᱱᱟᱹᱜ ᱤᱥᱯᱤᱰ ᱫᱚ ᱵᱟᱝᱤᱧ ᱥᱮᱱ ᱫᱟᱲᱮᱭᱟᱜ ᱠᱟᱱ ᱛᱟᱦᱮᱸ ᱠᱟᱱᱟ ᱟᱨ ᱡᱚᱠᱷᱚᱱ ᱤᱧ ᱠᱷᱚᱱ ᱟᱨ ᱠᱚᱠᱚ ᱥᱮᱱ ᱞᱮᱱ ᱛᱟᱦᱮᱸ ᱠᱟᱱᱟ ᱩᱱᱠᱩ ᱫᱚ ᱟᱹᱰᱤ ᱪᱮᱦᱨᱟ ᱵᱟᱭᱞᱮᱱᱥ ᱟᱨ ᱟᱹᱰᱤ ᱤᱥᱯᱤᱰ ᱠᱚ ᱥᱮᱱ ᱫᱟᱲᱮᱭᱟᱜ ᱠᱟᱱ ᱛᱟᱦᱮᱸ ᱠᱟᱱᱟ